ᱦᱮᱸ ᱞᱟ ᱭᱢᱮ ᱚᱠᱚᱭᱮᱢ ᱞᱟ ᱭᱮᱫᱟ ᱦᱮᱸ ᱞᱟ ᱭᱢᱮ ᱚᱠᱚᱭ ᱠᱟᱱᱟᱢ ᱦᱮᱸ ᱪᱮᱫ ᱥᱚᱢᱚᱥᱥᱭᱟ ᱞᱟᱹᱭᱢᱮ ᱚ ᱟᱫᱚ ᱤᱭᱟ ᱪᱮᱫᱽ ᱠᱚᱢ ᱞᱟᱜᱟᱣᱟᱫ ᱠᱟᱱ ᱛᱟᱦᱮᱱᱟ ᱚᱲᱟᱜ ᱨᱮᱫᱚ ᱚᱦᱚ ᱪᱮᱫᱠᱟᱱᱟ ᱚᱱᱟᱜᱮ ᱦᱟᱸ ᱤᱧ ᱱᱚᱸᱰᱮ ᱪᱮᱢᱵᱟᱨ ᱨᱮᱜᱮ ᱦᱮᱸ ᱞᱟ ᱭᱢᱮ ᱤᱧ ᱥᱚᱢᱵᱟᱨ ᱦᱤᱞᱳᱜ ᱤᱧ ᱫᱩᱲᱩᱵᱽ ᱟ ᱩᱸ ᱫᱚᱥᱴᱟ ᱵᱟᱡᱟᱜ ᱠᱷᱚᱱ ᱚᱯᱚᱨᱮᱥᱚᱱ ᱫᱚ ᱪᱮᱫᱠᱟ ᱟᱢ ᱦᱤᱡᱩᱜ ᱢᱮ ᱱᱚᱸᱰᱮᱧ ᱧᱮᱞᱛᱟᱢᱟ ᱮᱸ ᱨᱟᱱ ᱠᱚᱧ ᱞᱟᱜᱟᱣᱟᱢᱟ ᱚᱱᱟ ᱠᱚᱜᱮ ᱧᱮᱞ ᱦᱩᱭᱩᱜ ᱟ ᱟᱨ ᱤᱭᱟ ᱨᱟᱱ ᱡᱚᱢ ᱛᱮᱫᱚ ᱪᱮᱫᱠᱟ ᱢᱟᱱᱮ ᱤᱭᱟ ᱨᱟᱱᱤᱧ ᱮᱢᱟᱢᱟ ᱡᱩᱫᱤ ᱚᱱᱟ ᱨᱟᱱᱛᱮ ᱵᱟᱝ ᱢᱚᱡᱽ ᱞᱮᱱᱛᱟᱢ ᱠᱷᱟᱡ ᱤᱭᱟ ᱚᱯᱨᱮᱥᱚᱱ ᱦᱩᱭᱩᱜ ᱟ ᱚ ᱚᱱᱟ ᱤᱭᱟ ᱥᱟᱥᱛᱷᱚ ᱥᱟᱥᱛᱷᱤ ᱠᱟᱨᱰ ᱠᱚ ᱵᱟ ᱱᱩᱜ ᱛᱟᱯᱮᱭᱟ

ᱦᱮᱸ ᱥᱚᱢᱵᱟᱨ ᱦᱤᱞᱳᱜᱼᱮᱢ ᱦᱤᱡᱩᱜ ᱟ ᱛᱟᱯᱚᱨᱮ ᱟᱢᱟᱜ ᱡᱟᱦᱟᱸ ᱰᱚᱠᱩᱢᱮᱱᱰᱥ ᱦᱮᱱᱟᱜ ᱛᱟᱢᱟ ᱥᱮ ᱤᱭᱟᱹ ᱡᱟᱦᱟᱸ ᱟᱜᱮᱨᱮ ᱨᱟᱱ ᱠᱚᱢ ᱡᱚᱢ ᱞᱮᱫᱟ ᱚᱱᱟ ᱠᱚᱢ ᱟ ᱜᱩᱭᱟ ᱠᱟᱜᱚᱡᱽ ᱯᱟᱛᱨᱚ ᱠᱚ ᱦᱮᱸ ᱚᱱᱟᱜᱤᱧ ᱧᱮᱞ ᱞᱟᱦᱟᱭ ᱛᱟᱢᱟ ᱟᱨ ᱤᱭᱟ ᱦᱟ ᱡᱩᱜ ᱟᱢ ᱱᱚᱸᱰᱮ ᱨᱟᱱ ᱠᱚᱧ ᱮᱢᱟᱢᱟ ᱚᱱᱟᱜᱤᱧ ᱞᱟ ᱭᱮᱫᱟ ᱡᱩᱫᱤ ᱨᱟᱱᱛᱮ ᱵᱟᱝ ᱢᱚᱸᱡᱚᱜ ᱛᱟᱢ ᱠᱷᱟᱱ ᱛᱟᱦᱚᱞᱮ ᱫᱚ ᱚᱯᱨᱮᱥᱚᱱ ᱦᱩᱭᱩᱜ ᱟ

ᱪᱮᱫᱽ ᱢᱚᱞᱚᱢᱮᱢ ᱞᱟᱜᱟᱣᱟᱠᱟᱫᱟ ᱚᱠᱟᱨᱮᱭᱟᱜ ᱢᱚᱞᱚᱢ

ᱚ ᱟᱪᱪᱷᱟ ᱵᱩᱡᱷᱟ ᱠᱤᱫᱟ ᱧ ᱛᱟᱦᱚᱞᱮ ᱛᱟᱦᱚᱞᱮ ᱦᱤᱡᱩᱜ ᱟᱢ ᱱᱚᱸᱰᱮ ᱤᱧᱟᱹᱜ ᱪᱮᱢᱵᱟᱨ ᱨᱮᱜᱮᱢ ᱦᱤᱡᱩᱜ ᱟ ᱛᱟᱦᱚᱞᱮ ᱱᱚᱸᱰᱮᱧ ᱵᱩᱡᱷᱟ ᱣᱟᱢᱟ ᱧ ᱧᱮᱞ ᱛᱟᱢᱟ ᱧ ᱦᱮᱸ ᱥᱚᱢᱵᱟᱨ ᱦᱤᱞᱳᱜ ᱱᱚᱸᱰᱮ ᱪᱮᱫ ᱦᱮᱸ ᱫᱚᱥᱵᱟᱡᱮ ᱠᱷᱚᱱ ᱦᱮᱸ ᱦᱤᱡᱩᱜ ᱟᱢ ᱛᱟᱦᱚᱞᱮ ᱫᱤᱥᱟ ᱠᱟᱛᱮᱫ ᱵᱟᱝᱠᱷᱟᱡ ᱫᱚ ᱞᱟ ᱴᱩ ᱪᱟᱞᱟᱜ ᱠᱟᱱ ᱛᱟᱢᱟ ᱛᱚ ᱚᱱᱟᱠᱷᱚᱱ ᱞᱟ ᱴᱩ ᱪᱟᱞᱟᱣ ᱞᱮᱱ ᱠᱷᱟᱡ ᱟᱨᱚ ᱯᱚᱨᱮᱛᱮ ᱯᱨᱚᱵᱞᱮᱢ ᱦᱩᱭ ᱫᱟᱲᱮᱭᱟᱛᱟᱢᱟ ᱯᱨᱚᱵᱞᱮᱢ ᱠᱷᱟᱡ ᱟᱨᱚ ᱞᱟ ᱴᱩ ᱪᱟᱞᱟᱣ ᱞᱮᱱ ᱠᱷᱟᱡ ᱛᱚ ᱟᱨᱚ ᱛᱚᱠᱷᱚᱱ ᱛᱚ ᱟᱨᱚ ᱥᱚᱢᱚᱥᱥᱭᱟ ᱯᱟᱲᱟᱣᱟᱢᱟ ᱛᱚ ᱚᱱᱟᱜᱤᱧ ᱞᱟ ᱭᱮᱫᱟ ᱤᱭᱟ ᱯᱚᱭᱥᱟ ᱠᱚ ᱵᱟ ᱱᱩᱜ ᱛᱟᱢ ᱠᱷᱟᱱ ᱤᱭᱟᱹ ᱚᱱᱟ ᱥᱟᱥᱛᱷᱚ ᱥᱟᱥᱛᱷᱤ ᱠᱟᱨᱰ ᱦᱚᱢ ᱟ ᱜᱩ ᱛᱚᱨᱟᱭᱟ ᱫᱤᱥᱟ ᱠᱟᱛᱮ ᱚᱱᱟᱦᱚᱸᱢ ᱟ ᱜᱩᱭᱟ ᱦᱟᱸ ᱵᱮᱥ ᱴᱷᱤᱠᱜᱮᱭᱟ